ᱦᱮᱞᱳ ᱦᱮᱸ ᱚᱠᱚᱭ ᱵᱤᱱ ᱢᱮᱱ ᱮᱫᱼᱟ ᱦᱳᱭ ᱵᱟᱜᱟᱱ ᱢᱟᱹᱞᱤᱠ ᱞᱤᱧ ᱢᱮᱱ ᱮᱫᱼᱟ ᱟᱹᱵᱤᱱ ᱪᱮᱫ ᱞᱮᱠᱟᱱᱟᱜ ᱦᱟᱛᱟᱣ ᱥᱟᱱᱟᱭᱮᱫ ᱵᱮᱱᱟ ᱟᱹᱰᱤ ᱯᱨᱚᱠᱟᱨᱟᱜ ᱢᱮᱱᱟᱜᱼᱟ ᱟᱹᱞᱤᱧ ᱴᱷᱮᱱ ᱫᱚ ᱟᱹᱵᱤᱱ ᱫᱚᱨᱠᱟᱨᱚᱜ ᱠᱟᱱᱟᱵᱮᱱ ᱪᱮᱫ ᱞᱮᱠᱟᱱᱟᱜ ᱚᱱᱠᱟ ᱦᱤᱥᱟᱹᱵ ᱛᱮ ᱟᱹᱵᱤᱱ ᱞᱤᱧ ᱮᱢ ᱫᱟᱲᱮᱭᱟᱵᱮᱱᱟ ᱟᱹᱰᱤᱜᱟᱱ ᱥᱤᱡᱮᱱ ᱡᱟᱹᱱᱤᱡ ᱡᱟᱦᱟᱸᱞᱮᱠᱟ ᱱᱤᱛᱚᱜ ᱡᱟᱹᱥᱛᱤ ᱠᱷᱚᱱ ᱡᱟᱹᱥᱛᱤ ᱟᱹᱞᱤᱧ ᱵᱟᱦᱟ ᱫᱟᱨᱮ ᱛᱟᱹᱞᱤᱧ ᱢᱮᱱᱟᱜᱼᱟ ᱥᱮ ᱥᱚᱵᱽᱡᱤ ᱠᱚᱦᱚᱸ ᱢᱮᱱᱟᱜᱼᱟ ᱟᱹᱰᱤ ᱯᱨᱚᱠᱟᱨᱟᱜ ᱟᱹᱵᱤᱱ ᱪᱮᱫ ᱠᱚ ᱫᱚᱨᱠᱟᱨ ᱧᱮᱞ ᱵᱤᱱ ᱟᱹᱵᱤᱱ ᱡᱩᱫᱤ ᱰᱮᱹᱞᱤ ᱵᱮᱱ ᱤᱫᱤᱭᱟ ᱦᱮᱸ ᱥᱮ ᱚᱱᱟ ᱦᱤᱥᱟᱹᱵ ᱛᱮ ᱟᱹᱵᱤᱱ ᱨᱮᱴ ᱞᱤᱧ ᱞᱟᱜᱟᱣ ᱵᱮᱱᱟ ᱠᱚᱢ ᱵᱮᱥᱤ ᱦᱩᱭᱩᱜᱼᱟ ᱚᱱᱠᱟ ᱟᱹᱵᱤᱱ ᱪᱮᱫ ᱵᱟᱦᱟ ᱠᱚ ᱫᱚᱨᱠᱟᱨ ᱦᱟᱸᱜ ᱦᱮᱸ ᱥᱮ ᱟᱨ ᱡᱩᱫᱤ ᱟᱵᱮᱱ ᱰᱷᱮᱨ ᱵᱮᱱ ᱫᱚᱨᱠᱟᱨᱚᱜ ᱠᱟᱱᱟ ᱮᱸᱰᱮᱠᱷᱟᱱ ᱫᱚ ᱟᱹᱞᱤᱧ ᱜᱮᱞᱤᱧ ᱥᱮᱴᱮᱨ ᱦᱚᱴᱚ ᱟᱵᱮᱱᱟ ᱦᱳᱭ ᱟᱫᱚ ᱟᱹᱵᱤᱱ ᱢᱟᱲᱟᱝ ᱦᱮᱡ ᱠᱟᱛᱮᱫ ᱵᱤᱱ ᱵᱟᱲᱟᱭ ᱞᱮᱠᱷᱟᱱ ᱠᱟᱹᱴᱤᱡ ᱵᱷᱟᱹᱜᱤ ᱧᱚᱜᱚᱜᱼᱟ ᱦᱩᱱᱟᱹᱝ ᱦᱳᱭ ᱡᱟᱹᱥᱛᱤ ᱰᱷᱮᱨ ᱫᱚ ᱡᱟᱹᱥᱛᱤ ᱫᱟᱢ ᱠᱚᱫᱚ ᱵᱟᱹᱱᱩᱜᱼᱟ ᱦᱮᱸ ᱥᱮ ᱟᱫᱚ ᱟᱹᱵᱤᱱ ᱢᱟᱥᱮ ᱛᱤᱸᱥ ᱠᱚᱛᱮ ᱵᱮᱱ ᱦᱤᱡᱩᱜᱼᱟ ᱮᱸᱰᱮᱠᱷᱟᱱ ᱦᱳᱭ ᱢᱟᱲᱟᱝ ᱨᱮ ᱵᱟᱵᱮᱱ ᱞᱟᱹᱭ ᱞᱮᱠᱷᱟᱱ ᱟᱹᱞᱤᱧ ᱦᱚᱸ ᱟᱹᱰᱤ ᱵᱤᱡᱤ ᱦᱚᱲ ᱠᱟᱱᱟᱞᱤᱧ ᱥᱮ ᱦᱟᱸᱰᱮ ᱱᱟᱰᱮ ᱠᱷᱚᱱ ᱚᱰᱟᱨ ᱛᱟᱹᱞᱤᱧ ᱢᱮᱱᱟᱜᱼᱟ ᱯᱟᱸᱥᱥᱚ ᱴᱤ ᱜᱟᱱ ᱫᱟᱨᱮ ᱥᱮ ᱦᱳᱭ ᱦᱩᱭᱩᱜᱼᱟ ᱯᱟᱸᱥᱥᱳ ᱴᱤ ᱜᱟᱱ ᱫᱟᱨᱮ ᱦᱩᱭᱩᱜᱼᱟ ᱛᱳ ᱟᱹᱵᱤᱱ ᱨᱳᱵᱤᱵᱟᱨ ᱨᱮ ᱦᱤᱡᱩᱜ ᱵᱤᱱ ᱫᱚᱥᱴᱟ ᱞᱮᱠᱟ ᱦᱮᱸ ᱥᱮ ᱟᱨ ᱟᱨᱟᱢ ᱛᱮ ᱠᱟᱛᱷᱟ ᱵᱟᱲᱟ ᱠᱟᱛᱮᱫ ᱟᱹᱵᱤᱱ ᱥᱳᱢᱵᱟᱨ ᱞᱤᱧ ᱥᱮᱴᱮᱨ ᱦᱚᱴᱚ ᱟᱵᱮᱱᱟ ᱵᱮᱥᱤ ᱫᱚ ᱵᱟᱝᱜᱮ ᱟᱹᱵᱤᱱ ᱚᱱᱟ ᱦᱤᱥᱟᱹᱵ ᱞᱤᱧ ᱞᱟᱜᱟᱣ ᱟᱵᱮᱱᱟ ᱟᱹᱵᱤᱱ ᱦᱮᱡ ᱠᱟᱛᱮᱫ ᱞᱟᱝ ᱜᱟᱞᱢᱟᱨᱟᱜ ᱟᱥᱮ ᱟᱹᱵᱤᱱ ᱦᱤᱡᱩᱜ ᱵᱮᱱ ᱦᱟᱸᱜ ᱩᱛᱩ ᱠᱚ ᱡᱟᱹᱥᱛᱤ ᱫᱚ ᱵᱟᱝ ᱜᱮ ᱱᱚᱣᱟ ᱰᱤᱦᱟᱹᱛ ᱠᱚᱨᱮ ᱞᱮᱠᱟᱜᱮ ᱨᱮᱴ ᱢᱮᱱᱟᱜᱼᱟ ᱡᱟᱹᱥᱛᱤ ᱫᱚ ᱵᱟᱝᱜᱮ ᱫᱚᱥ ᱴᱟᱠᱟ ᱛᱚᱞ ᱠᱟᱱᱟ ᱟᱹᱵᱤᱱ ᱵᱮᱱ ᱦᱤᱡᱩᱜ ᱠᱷᱟᱱ ᱨᱮᱴ ᱞᱤᱧ ᱞᱟᱜᱟᱣ ᱟᱵᱮᱱᱟ ᱚᱱᱠᱟ ᱫᱚ ᱵᱟᱝ ᱜᱮ ᱨᱮᱴ ᱞᱤᱧ ᱞᱟᱜᱟᱣ ᱟᱵᱮᱱᱟ ᱦᱳᱭᱛᱳ ᱟᱹᱵᱤᱱ ᱦᱤᱡᱩᱜ ᱵᱮᱱ ᱥᱮ ᱦᱤᱡᱩᱜ ᱵᱮᱱ ᱢᱮᱱ ᱮᱫᱟ ᱞᱤᱧ ᱴᱷᱤᱠ ᱜᱮᱭᱟ ᱢᱟ ᱛᱟᱦᱚᱞᱮ ᱦᱮᱸ ᱦᱤᱡᱩᱜ ᱵᱮᱱ ᱨᱳᱵᱤᱵᱟᱨ ᱦᱤᱞᱳᱜ ᱴᱷᱤᱠ ᱜᱮᱭᱟ ᱴᱷᱤᱠ